ᱱᱟᱦᱟᱜ ᱫᱤᱱᱨᱮ ᱵᱟᱦᱟ ᱥᱚᱦᱨᱟᱭ ᱠᱟᱨᱟᱢ ᱫᱟᱸᱥᱟᱭ ᱫᱚᱝ ᱞᱟᱜᱽᱲᱮ ᱯᱚᱨᱚᱵᱽᱼᱯᱩᱱᱟᱹᱭ ᱵᱤᱦᱟᱹᱼᱵᱟᱯᱞᱟ ᱱᱚᱣᱟ ᱨᱮᱭᱟᱜ ᱨᱟᱹᱥᱠᱟᱹ ᱫᱚ ᱥᱮᱫᱟᱭ ᱞᱮᱠᱟ ᱟᱫᱚ ᱵᱟᱝ ᱧᱮᱞ ᱧᱟᱢᱚᱜ ᱠᱟᱱᱟ ᱵᱟᱝ ᱫᱚ ᱡᱚᱛᱷᱟᱛ ᱥᱤᱠᱷᱱᱟᱹᱛ ᱨᱮᱱᱟᱜ ᱚᱵᱷᱟᱵ ᱛᱮ ᱵᱟᱝ ᱫᱚ ᱱᱮᱛᱟᱨ ᱫᱚ ᱥᱟᱱᱛᱟᱲᱟᱜ ᱢᱟᱭᱟᱝ ᱠᱷᱚᱱ ᱨᱟᱹᱥᱠᱟᱹ ᱜᱮ ᱪᱟᱵᱟ ᱟᱠᱟᱱᱟ ᱢᱮᱱᱠᱷᱟᱱ ᱦᱚᱭᱛᱚ ᱜᱤᱫᱽᱨᱟᱹ ᱠᱷᱚᱱ ᱱᱚᱣᱟ ᱥᱮᱨᱣᱟ ᱠᱚ ᱤᱫᱤ ᱠᱟᱛᱮᱜ ᱪᱟᱪᱳ ᱤᱫᱤ ᱠᱚ ᱞᱮᱠᱷᱟᱱ ᱥᱮ ᱥᱤᱠᱷᱱᱟᱹᱛ ᱮᱢᱟ ᱠᱚ ᱠᱷᱟᱱ ᱥᱮ ᱤᱛᱩᱱ ᱟᱥᱲᱟ ᱠᱷᱩᱞᱟᱹᱣ ᱠᱟᱛᱮᱜ ᱚᱱᱟᱨᱮ ᱫᱤᱱᱟᱹᱢ ᱫᱤᱱ ᱩᱫᱩᱜᱽ ᱥᱮᱬᱟᱣ ᱠᱚ ᱠᱷᱟᱱ ᱦᱚᱭᱛᱚ ᱱᱚᱣᱟ ᱥᱮᱨᱣᱟ ᱫᱚ ᱵᱟᱝ ᱜᱩᱡᱩᱜᱼᱟ ᱡᱟᱭ ᱡᱩᱜᱽ ᱡᱤᱭᱟᱹᱲ ᱫᱚᱦᱚ ᱜᱟᱱᱚᱜᱼᱟ